ᱥᱤᱫᱩ ᱠᱟᱹᱱᱩ ᱪᱟᱸᱫ ᱵᱷᱟᱭᱨᱚ ᱥᱤᱫᱩ ᱠᱟᱹᱱᱩ ᱠᱚ ᱛᱟᱦᱮᱸ ᱠᱟᱱᱟ ᱩᱱ ᱡᱚᱠᱷᱮᱡ ᱟᱵᱚ ᱱᱚᱣᱟ ᱫᱷᱚᱨᱚᱢ ᱨᱮᱭᱟᱜ ᱠᱚ ᱠᱟᱹᱢᱤ ᱞᱮᱫᱟ ᱫᱷᱚᱨᱚᱢ ᱠᱟᱹᱢᱤ ᱞᱟᱹᱜᱤᱫᱼᱛᱮ ᱱᱤᱛᱳᱜ ᱠᱚ ᱩᱭᱦᱟᱹᱨ ᱟᱠᱟᱫᱟ ᱱᱤᱛᱦᱚᱸ ᱚᱱᱟ ᱫᱷᱚᱨᱚᱢ ᱩᱱᱠᱩᱜᱮ ᱠᱟᱹᱢᱤ ᱟᱹᱜᱩᱭᱮᱫᱟᱵᱚᱱ ᱟᱵᱚ ᱱᱤᱛᱦᱚᱸ ᱟᱵᱚ ᱚᱱᱟ ᱞᱟᱹᱜᱤᱫ ᱛᱮ ᱚᱱᱟ ᱫᱷᱚᱨᱚᱢ ᱛᱮᱜᱮᱵᱚᱱ ᱟᱵᱚ ᱪᱟᱞᱟᱜ ᱠᱟᱱᱟ ᱱᱤᱛᱳᱜ ᱩᱱᱠᱩᱣᱟᱜ ᱫᱷᱚᱨᱚᱢ ᱛᱮᱜᱮᱵᱚᱱ ᱤᱭᱟᱹᱜ ᱠᱟᱱᱟᱵᱚᱱ ᱱᱤᱛᱳᱜ ᱟᱵᱚ ᱵᱚᱸᱜᱟ ᱵᱩᱨᱩᱭᱮᱫᱟᱵᱚ ᱟᱵᱚ ᱩᱱᱠᱩᱣᱟᱜ ᱫᱷᱚᱨᱚᱢ ᱛᱮᱜᱮ ᱟᱨ ᱩᱱᱠᱩᱣᱟᱜ ᱫᱷᱚᱨᱚᱢ ᱫᱟᱲᱮ ᱛᱮᱜᱮ ᱢᱮᱱᱟᱜ ᱵᱚᱱᱟ ᱟᱵᱚᱣᱟᱜ ᱩᱱᱠᱩᱣᱟᱜ ᱫᱷᱚᱨᱚᱢ ᱫᱟᱲᱮ ᱛᱮᱜᱮ ᱢᱮᱱᱟᱜ ᱵᱚᱱᱟ ᱩᱱᱠᱩᱣᱟᱜ ᱟᱵᱚ ᱱᱤᱛᱳᱜ ᱫᱚ ᱩᱱᱤᱫᱚ ᱟᱵᱚᱫᱚ ᱱᱤᱛᱳᱜ ᱫᱚ ᱩᱱᱠᱩᱣᱟᱜ ᱫᱚ ᱟᱵᱚᱣᱟᱜ ᱪᱮᱫ ᱞᱮᱠᱟ ᱛᱮᱵᱚᱱ ᱤᱭᱟᱭᱟ ᱚᱱᱟ ᱫᱷᱚᱨᱚᱢ ᱜᱮᱵᱚ ᱠᱟᱹᱢᱤ ᱟᱹᱜᱩᱭᱮᱜᱼᱟ ᱚᱱᱟ ᱫᱷᱚᱨᱚᱢ ᱜᱮ ᱱᱤᱛᱳᱜ ᱫᱚ ᱟᱵᱚᱫᱚ ᱟᱨᱦᱚᱸ ᱱᱤᱛᱦᱚᱸ ᱚᱱᱟ ᱫᱷᱚᱨᱚᱢ ᱜᱮᱵᱚᱱ ᱠᱟᱹᱢᱤ ᱠᱟᱱᱟ ᱟᱨ ᱱᱚᱣᱟ ᱫᱷᱚᱨᱚᱢ ᱫᱚ ᱵᱟᱵᱚᱱ ᱵᱟᱹᱜᱤ ᱫᱟᱲᱮᱭᱟᱜᱼᱟ ᱚᱱᱟ ᱜᱮᱵᱚᱱ ᱠᱟᱹᱢᱤᱭᱟᱵᱚᱱ ᱱᱚᱣᱟᱜᱮ ᱱᱚᱣᱟ ᱫᱷᱚᱨᱚᱢ ᱫᱚ ᱱᱤᱛᱳᱜ ᱫᱚ ᱱᱚᱣᱟ